ᱥᱟᱱᱛᱟᱲᱤ ᱯᱟᱹᱨᱥᱤ ᱫᱚ ᱤᱧᱫᱚ ᱠᱟᱹᱴᱤᱡ ᱠᱷᱚᱡᱫᱚ ᱵᱟᱹᱧ ᱪᱮᱫ ᱟᱠᱟᱫ ᱛᱮᱦᱮᱱᱚᱜᱼᱟ ᱤᱧ ᱡᱟᱦᱟᱸ ᱨᱮ ᱱᱚᱰᱮᱧ ᱡᱚᱱᱢᱚ ᱟᱠᱟᱱ ᱱᱤᱭᱟᱹᱫᱚ ᱱᱮᱰᱮ ᱫᱚ ᱵᱟᱝ ᱛᱮᱦᱮᱸ ᱠᱟᱱᱟ ᱥᱟᱱᱛᱟᱲᱤ ᱯᱟᱹᱨᱥᱤ ᱨᱮᱭᱟᱜ ᱥᱠᱩᱞ ᱠᱩ ᱫᱚ ᱥᱮ ᱟᱥᱲᱟ ᱠᱚ ᱫᱚ ᱵᱟᱝ ᱛᱮᱦᱮᱸ ᱠᱟᱱᱟ ᱤᱧᱫᱚ ᱵᱟᱝᱞᱟ ᱢᱤᱰᱤᱭᱟᱢ ᱨᱮᱜᱮᱧ ᱯᱟᱲᱦᱟᱣ ᱠᱟᱱᱟ ᱠᱟᱹᱴᱤᱡ ᱠᱷᱚᱡ ᱟᱫᱚ ᱯᱟᱲᱦᱟᱣ ᱠᱟᱛᱮ ᱱᱤᱛᱚᱜᱤᱧ ᱵᱩᱡᱷᱟᱹᱣᱮᱫᱟ ᱡᱮ ᱥᱟᱱᱛᱟᱲᱤ ᱯᱟᱹᱨᱥᱤ ᱵᱟᱹᱧ ᱪᱤᱫ ᱞᱮᱠᱷᱟᱡ ᱫᱚ ᱤᱧᱟᱹᱜ ᱡᱚᱛᱚ ᱱᱤᱭᱟᱹ ᱟᱨᱻ ᱟᱹᱭᱩ ᱥᱮᱵᱟ ᱠᱟᱱᱟ ᱠᱤᱱᱛᱩ ᱱᱤᱭᱟᱹ ᱡᱩᱫᱤ ᱵᱟᱹᱧ ᱵᱟᱰᱟᱭ ᱠᱷᱟᱡ ᱪᱤᱠᱟᱹᱛᱮ ᱦᱩᱭᱩᱜᱼᱟ ᱟᱨ ᱡᱮᱦᱮᱛᱩ ᱵᱟᱝᱞᱟ ᱢᱤᱰᱤᱭᱟᱢᱨᱮᱧ ᱯᱟᱲᱦᱟᱣᱠᱟᱱ ᱨᱮᱦᱚᱸ ᱚᱸᱰᱮᱠᱚ ᱞᱟᱹᱭᱮᱫ ᱠᱟᱱ ᱛᱮᱦᱮᱱᱟ ᱡᱮ ᱱᱤᱡᱮᱨ ᱢᱟᱛᱨᱤ ᱵᱷᱟᱥᱟ ᱱᱤᱡᱮᱨᱟᱜ ᱢᱟᱛᱨᱤ ᱵᱷᱟᱥᱟ ᱡᱩᱫᱤ ᱵᱟᱝ ᱵᱟᱲᱟᱭ ᱠᱷᱟᱡ ᱚᱱᱟᱫᱚ ᱪᱮᱠᱟᱛᱮ ᱦᱩᱭᱩᱜᱼᱟ ᱟᱫᱚ ᱤᱧ ᱚᱸᱰᱮ ᱠᱷᱚᱡ ᱚᱰᱳᱠ ᱠᱟᱛᱮ ᱤᱛᱩᱱ ᱟᱥᱲᱟᱨᱮᱧ ᱵᱷᱩᱨᱛᱤᱭᱮᱱᱟ ᱚᱸᱰᱮ ᱠᱷᱚᱱᱤᱧ ᱪᱮᱫ ᱠᱮᱫᱟ ᱟᱨᱤᱧ ᱵᱟᱰᱟᱭ ᱠᱮᱫᱟ ᱟᱨ ᱤᱧ ᱠᱷᱚᱡᱚᱜ ᱠᱟᱱᱟ ᱤᱧ ᱠᱚᱨᱟᱣᱟ ᱤᱧ ᱚᱱᱠᱟ ᱡᱮ ᱱᱤᱛᱚᱜᱤᱧ ᱤᱧ ᱠᱷᱚᱡᱚᱜ ᱠᱟᱱᱟ ᱡᱮ ᱤᱧᱠᱷᱚᱡ ᱠᱟᱹᱴᱤᱡ ᱡᱟᱦᱟᱸᱭᱠᱚ ᱢᱮᱱᱟᱜ ᱠᱚᱣᱟ ᱩᱱᱠᱚᱦᱚᱸᱧ ᱢᱮᱛᱟ ᱠᱚᱣᱟ ᱡᱮ ᱥᱟᱱᱛᱟᱲᱤᱛᱮ ᱯᱟᱹᱨᱥᱤ ᱫᱚ ᱡᱟᱹᱱᱤᱡᱠᱚ ᱫᱚᱦᱚᱠᱟᱜ ᱱᱤᱭᱟᱹᱫᱚ ᱥᱚᱝᱵᱤᱫᱷᱟᱱ ᱨᱮᱦᱚᱸ ᱥᱤᱠᱨᱤᱛᱤᱭ ᱧᱟᱢᱠᱟᱜᱼᱟ ᱱᱤᱭᱟᱹ ᱥᱟᱱᱛᱟᱲᱤ ᱯᱟᱹᱨᱥᱤ ᱟᱨ ᱱᱤᱭᱟᱹ ᱡᱮᱱᱚ ᱞᱟᱦᱟ ᱤᱫᱤᱭ ᱢᱟ ᱱᱤᱭᱟᱹ ᱯᱟᱹᱨᱥᱤ ᱡᱮᱱᱚ ᱵᱟᱠᱚ ᱱᱤᱪᱩᱭ ᱢᱟ